ᱡᱩᱛᱟᱹ ᱢᱟ ᱟᱭᱢᱟ ᱨᱚᱠᱚᱢᱟᱜ ᱡᱩᱛᱟᱹ ᱢᱮᱱᱟᱜᱼᱟ ᱪᱚᱯᱯᱚᱞ ᱡᱩᱛᱟᱹ ᱵᱩᱴ ᱡᱩᱛᱟᱹ ᱪᱟᱢᱲᱟ ᱡᱩᱛᱟᱹ ᱡᱩᱛᱟᱹ ᱵᱮᱵᱚᱦᱟᱨ ᱫᱚ ᱟᱹᱰᱤ ᱱᱟᱯᱟᱭᱟ ᱪᱮᱫᱟᱜ ᱥᱮ ᱞᱚᱞᱚ ᱥᱤᱛᱩᱝ ᱫᱤᱱ ᱡᱩᱛᱟᱹ ᱪᱷᱟᱲᱟ ᱵᱟᱵᱚᱱ ᱛᱟᱲᱟᱢ ᱫᱟᱲᱮᱭᱟᱜᱼᱟ ᱮᱠᱮᱱ ᱡᱟᱸᱜᱟ ᱛᱮ ᱵᱚᱱ ᱛᱟᱲᱟᱢ ᱞᱮᱠᱷᱟᱱ ᱞᱚᱞᱚᱣᱟ ᱫᱚᱢᱮ ᱟᱨ ᱡᱩᱛᱟᱹ ᱵᱚᱱ ᱦᱚᱨᱚᱜ ᱞᱮᱠᱷᱟᱱ ᱵᱷᱟᱜᱮ ᱛᱮᱵᱚᱱ ᱛᱟᱸᱲᱟᱢ ᱫᱟᱲᱮᱭᱟᱜᱼᱟ ᱡᱮᱢᱚᱱ ᱨᱮᱭᱟᱲ ᱫᱤᱱ ᱨᱮᱭᱟᱲ ᱫᱤᱱ ᱦᱚᱸ ᱵᱩᱴ ᱡᱩᱛᱟᱹ ᱵᱚᱱ ᱦᱚᱨᱚᱜ ᱞᱮᱠᱷᱟᱱ ᱠᱟᱴᱟ ᱠᱚ ᱞᱚᱞᱚ ᱧᱚᱜ ᱛᱟᱦᱮᱱᱟ ᱥᱮ ᱛᱟᱲᱟᱢ ᱠᱚᱨᱮ ᱦᱚᱸ ᱥᱩᱵᱤᱫᱟᱜᱼᱟ ᱟᱨ ᱡᱮᱢᱚᱱ ᱱᱚᱣᱟ ᱫᱟᱜ ᱡᱟᱹᱯᱤᱫ ᱫᱤᱱ ᱪᱚᱯᱯᱚᱞ ᱡᱩᱛᱟᱹ ᱫᱚ ᱫᱟᱜ ᱨᱮᱦᱚᱸ ᱜᱟᱱᱚᱜᱼᱟ ᱞᱚᱥᱚᱫ ᱨᱮᱦᱚᱸ ᱜᱟᱱᱚᱜᱼᱟ ᱟᱨ ᱟᱨᱩᱵ ᱛᱮᱦᱚᱸ ᱵᱟᱝ ᱪᱤᱠᱟᱹᱜᱼᱟ ᱟᱨ ᱦᱚᱨ ᱵᱤᱨ ᱛᱮᱵᱚᱱ ᱪᱟᱞᱟᱜᱼᱟ ᱪᱚᱯᱯᱚᱞ ᱵᱚᱱ ᱦᱚᱨᱚᱜ ᱠᱟᱜ ᱠᱷᱟᱱ ᱡᱟᱱᱩᱢ ᱠᱚ ᱯᱟᱹᱴᱤ ᱠᱷᱚᱱ ᱠᱟᱴᱟ ᱵᱟᱱᱪᱟᱜᱼᱟ